ᱤᱧᱟᱹᱜ ᱪᱮᱫ ᱯᱷᱚᱱ ᱦᱚᱸ ᱵᱟᱝ ᱛᱟᱦᱮᱸ ᱠᱟᱱᱛᱤᱧᱟᱹ ᱚᱱᱟ ᱠᱷᱟᱹᱛᱤᱨ ᱟᱭᱢᱟ ᱡᱟᱭᱜᱟ ᱠᱷᱚᱡ ᱡᱟᱦᱟᱱ ᱡᱚᱜᱟᱡᱚᱜ ᱜᱟᱛᱮ ᱠᱩᱲᱤ ᱡᱟᱦᱟᱸᱱᱟᱜ ᱯᱮᱲᱟᱯᱟᱹᱣᱨᱟᱹ ᱡᱟᱦᱟᱱᱟᱜ ᱚᱥᱩᱵᱤᱛᱷᱟ ᱨᱩᱣᱟᱹ ᱦᱟᱥᱩ ᱪᱮᱫᱜᱤ ᱵᱟᱹᱧ ᱵᱟᱰᱟᱭ ᱧᱟᱢᱮᱫ ᱛᱟᱦᱮᱸᱫ ᱟ ᱚᱱᱟᱠᱷᱟᱹᱛᱤᱨ ᱤᱧᱫᱚ ᱟᱭᱢᱟ ᱫᱤᱱ ᱤᱧ ᱠᱟᱹᱢᱤ ᱠᱮᱫᱟ ᱯᱚᱭᱥᱟᱧ ᱫᱚᱦᱚᱠᱮᱫᱟ ᱡᱚᱜᱟᱲ ᱠᱤᱫᱟᱹᱧ ᱫᱤᱭᱮ ᱤᱧᱨᱮᱱ ᱜᱟᱛᱤ ᱠᱩᱲᱤ ᱴᱷᱮᱱ ᱠᱷᱚᱡ ᱠᱷᱚᱡ ᱤᱧ ᱦᱟᱛᱟᱣ ᱠᱮᱫᱟ ᱚᱠᱟᱴᱟᱜ ᱫᱚᱠᱟᱱ ᱨᱮ ᱪᱟᱞᱟᱣ ᱞᱮᱱᱠᱷᱟᱡ ᱚᱠᱟ ᱡᱟᱭᱜᱟ ᱵᱷᱟᱜᱤ ᱯᱷᱚᱱᱤᱧ ᱧᱟᱢ ᱫᱟᱲᱤᱭᱟᱜ ᱟ ᱟᱫᱚ ᱩᱱᱤᱭ ᱞᱟᱹᱭ ᱟᱹᱫᱤᱧᱟ ᱵᱚᱞᱯᱩᱨᱛᱮ ᱪᱟᱞᱟᱜ ᱢᱮ ᱟᱫᱚ ᱵᱚᱞᱯᱩᱨᱤᱧ ᱪᱟᱞᱟᱣᱮᱱᱟ ᱚᱸᱰᱮᱧ ᱧᱮᱞᱠᱮᱫᱟ ᱫᱚᱠᱟᱱ ᱠᱚ ᱤᱧ ᱧᱮᱞ ᱵᱟᱲᱟᱠᱮᱫᱟ ᱢᱤᱫᱴᱮᱡ ᱟᱹᱰᱤ ᱢᱚᱪ ᱞᱟᱹᱴᱩ ᱫᱚᱠᱟᱱᱤᱧ ᱵᱚᱞᱚᱭᱮᱱᱟ ᱚᱸᱰᱮᱧ ᱵᱚᱞᱚᱭᱮᱱᱟ ᱟᱨ ᱤᱧ ᱧᱮᱞ ᱠᱮᱫᱟ ᱟᱭᱢᱟ ᱨᱚᱠᱚᱢ ᱯᱷᱚᱱ ᱟᱭᱢᱟ ᱫᱟᱹᱢᱤ ᱫᱟᱹᱢᱤ ᱟᱨ ᱚᱱᱟᱠᱩ ᱨᱮᱭᱟᱜ ᱠᱷᱚᱵᱚᱨᱤᱧ ᱵᱟᱲᱟᱭᱠᱮᱫᱟ ᱚᱠᱟᱴᱟᱜ ᱛᱤᱱᱟᱹᱜ ᱯᱷᱚᱱ ᱠᱟᱱᱟ ᱛᱤᱱᱟᱹᱜ ᱨᱮᱧᱡ ᱢᱮᱱᱟᱜ ᱟ ᱚᱱᱟ ᱠᱷᱟᱹᱛᱤᱨ ᱟᱫᱚ ᱢᱤᱫᱴᱮᱱ ᱥᱮᱢᱥᱟᱝ ᱥᱮᱴ ᱤᱧ ᱧᱮᱞ ᱠᱮᱫᱟ ᱚᱱᱟᱨᱮᱭᱟᱜ ᱫᱟᱢ ᱫᱚ ᱛᱟᱦᱮᱸ ᱠᱟᱱᱟ ᱜᱮᱞᱦᱟᱡᱟᱨ ᱢᱚᱲᱮᱥᱟᱭ ᱴᱟᱠᱟ ᱚᱱᱟ ᱠᱷᱟᱹᱛᱤᱨ ᱤᱧᱫᱚ ᱚᱱᱟ ᱯᱷᱚᱱᱤᱧ ᱦᱟᱛᱟᱣ ᱠᱮᱫᱟ ᱚᱲᱟᱜ ᱛᱮᱧ ᱟᱹᱜᱩ ᱠᱮᱫᱟ ᱥᱤᱢᱠᱟᱴᱤᱧ ᱵᱷᱚᱨᱟᱣ ᱠᱮᱫᱟ ᱟᱨ ᱡᱚᱛᱚ ᱞᱮᱠᱟᱱᱟᱜ ᱠᱷᱚᱵᱚᱨ ᱥᱩᱡᱚᱜ ᱡᱚᱛᱚ ᱠᱤᱪᱷᱩᱧ ᱵᱟᱰᱟᱭ ᱧᱟᱢᱮᱫᱟ ᱱᱤᱛᱦᱟᱹᱵᱤᱡ ᱛᱮ ᱚᱱᱟ ᱯᱷᱚᱱ ᱟᱹᱰᱤ ᱢᱚᱪ ᱡᱚᱛᱚ ᱥᱮᱫ ᱠᱷᱚᱱ ᱟᱹᱰᱤ ᱱᱟᱯᱟᱭ ᱵᱷᱤᱰᱭᱚ ᱠᱩ ᱯᱷᱚᱱ ᱵᱟᱲᱟ ᱡᱟᱦᱟᱱᱟᱜ ᱠᱟᱹᱢᱤ ᱡᱚᱛᱚᱠᱤᱪᱷᱩ ᱟᱹᱰᱤ ᱱᱟᱯᱟᱭᱛᱮ ᱚᱱᱟ ᱯᱷᱚᱱᱤᱧ ᱵᱮᱵᱚᱦᱟᱨ ᱫᱟᱲᱤᱭᱟᱜ ᱠᱟᱱᱟ ᱟᱨ ᱪᱟᱨᱡ ᱥᱟᱨᱵᱷᱤᱥ ᱚᱱᱟᱦᱚᱸ ᱟᱹᱰᱤ ᱢᱚᱡ ᱛᱮ ᱛᱟᱦᱮᱸᱱ ᱠᱟᱱᱟ ᱢᱤᱫᱽᱫᱤᱱᱮᱢ ᱪᱟᱨᱡ ᱞᱮᱠᱷᱟᱡ ᱢᱚᱴᱟ ᱢᱚᱴᱤ ᱢᱚᱲᱮ ᱛᱩᱨᱩᱭ ᱢᱟᱦᱟ ᱛᱟᱦᱮᱸᱱ ᱠᱟᱱᱟ ᱚᱱᱟ ᱤᱭᱟᱹᱛᱮ ᱱᱚᱣᱟ ᱯᱷᱚᱱ ᱥᱮᱴ ᱟᱹᱰᱤ ᱢᱚᱡ ᱥᱮ ᱟᱹᱰᱤ ᱵᱷᱟᱜᱤ ᱡᱤᱱᱤᱥ ᱠᱟᱱᱟ